ᱛᱤᱡᱩ ᱠᱚ ᱠᱷᱚᱱ ᱱᱤᱨᱟᱹᱭ ᱧᱟᱢ ᱞᱟᱹᱜᱤᱫ ᱛᱮ ᱟᱛᱳ ᱦᱚᱲ ᱡᱚᱛᱚ ᱦᱚᱲ ᱡᱩᱢᱤᱫᱚᱜ ᱦᱩᱭᱩᱜᱼᱟ ᱡᱮᱢᱚᱱ ᱥᱤᱠᱲᱤᱡ ᱠᱷᱚᱱᱟᱜ ᱡᱷᱚᱛᱚ ᱦᱚᱲ ᱢᱚᱥᱟᱨᱤ ᱠᱷᱟᱴᱟᱣ ᱦᱩᱭᱩᱜᱼᱟ ᱥᱤᱠᱲᱤᱡ ᱟᱞᱚ ᱠᱚ ᱜᱮᱨ ᱫᱟᱲᱮ ᱟᱵᱚᱱ ᱢᱟ ᱵᱟᱝ ᱠᱷᱟᱱ ᱢᱟᱞᱮᱨᱤᱭᱟ ᱦᱩᱭᱩᱜᱼᱟ ᱡᱷᱚᱛᱚ ᱦᱚᱲ ᱡᱮᱢᱚᱱ ᱰᱚᱵᱟᱠᱚ ᱨᱮ ᱫᱟᱜ ᱟᱞᱚ ᱛᱚᱢᱵᱟ ᱛᱟᱦᱮᱱ ᱢᱟ ᱨᱟᱹᱯᱩᱫ ᱠᱷᱟᱯᱨᱟ ᱠᱚᱨᱮ ᱠᱤᱱᱵᱟ ᱚᱲᱟᱜ ᱫᱷᱟᱨᱮ ᱠᱚᱨᱮ ᱡᱟᱦᱟᱭ ᱡᱷᱩᱯ ᱡᱷᱟᱲ ᱠᱚ ᱛᱟᱦᱮᱱᱟ ᱚᱱᱟ ᱠᱚ ᱵᱚᱱ ᱡᱷᱚᱛᱚ ᱦᱚᱲ ᱠᱚᱛᱮ ᱜᱮ ᱢᱟᱜ ᱥᱟᱯᱟ ᱦᱩᱭᱩᱜᱼᱟ ᱡᱚᱛᱚ ᱦᱚᱲ ᱪᱷᱟᱲᱟ ᱱᱚᱣᱟ ᱱᱩᱠᱩ ᱛᱤᱡᱩ ᱵᱟᱠᱚ ᱟᱠᱚ ᱴᱚᱜᱼᱟ ᱛᱟᱨᱯᱚᱨᱮ ᱱᱚᱣᱟ ᱢᱟᱞᱮᱨᱤᱭᱟ ᱠᱚᱞᱮᱨᱤᱭᱟ ᱠᱚ ᱟᱹᱰᱤ ᱩᱥᱛᱟᱹᱭ ᱨᱳᱜᱽ ᱢᱮᱱᱟᱜᱼᱟ ᱛᱤᱡᱩ ᱠᱚ ᱵᱟᱠᱷᱨᱟ ᱛᱮ ᱚᱱᱟ ᱠᱷᱟᱹᱛᱤᱨ ᱛᱮᱫᱚ ᱫᱟᱜ ᱦᱚᱸ ᱯᱩᱨᱤᱥᱠᱟᱨ ᱧᱩ ᱦᱩᱭᱩᱜᱼᱟ ᱜᱮᱸᱫᱟᱜ ᱡᱟᱢᱟ ᱠᱟᱯᱚᱲ ᱡᱚᱛᱚ ᱠᱤᱪᱷᱩ ᱜᱮ ᱯᱩᱨᱤᱥᱠᱟᱨ ᱫᱚᱦᱚ ᱦᱩᱭᱩᱜᱼᱟ ᱱᱤᱡᱮ ᱦᱚᱸ ᱥᱚᱢᱚᱭ ᱢᱚᱛᱚ ᱥᱟᱯᱟ ᱥᱟᱹᱯᱤ ᱦᱩᱭᱩᱜᱼᱟ ᱚᱱᱟ ᱠᱚ ᱡᱚᱛᱚ ᱦᱚᱲ ᱟᱛᱳ ᱦᱚᱲ ᱥᱚᱢᱮᱛ ᱛᱮ ᱵᱟᱝ ᱠᱚᱨᱟᱣ ᱞᱮᱠᱷᱟᱱ ᱫᱚ ᱵᱟᱝ ᱜᱟᱱᱚᱜᱼᱟ ᱟᱨ ᱱᱚᱣᱟ ᱡᱟᱦᱟᱸ ᱟᱭᱳ ᱨᱩᱣᱟᱹ ᱡᱟᱦᱟᱸ ᱟᱛᱳ ᱨᱮ ᱵᱚᱞᱚᱭᱮᱱᱟ ᱢᱤᱫ ᱦᱚᱲᱮ ᱧᱟᱢ ᱠᱮᱫᱮᱭᱟ ᱩᱱᱤ ᱮᱠᱞᱟ ᱛᱮᱫᱚ ᱢᱟᱱᱮ ᱩᱱᱤ ᱮᱠᱞᱟ ᱡᱩᱫᱤ ᱯᱟᱞᱚᱱᱟ ᱵᱟᱝ ᱠᱚ ᱪᱟᱵᱟᱜᱼᱟ ᱩᱝᱠᱩ ᱛᱤᱡᱩ ᱫᱚ ᱡᱷᱚᱛᱚ ᱦᱚᱲ ᱟᱛᱳ ᱥᱚᱢᱮᱛ ᱦᱚᱲ ᱜᱮ ᱯᱟᱞᱚᱱ ᱦᱩᱭᱩᱜᱼᱟ ᱮᱸᱰᱮᱠᱷᱟᱱ ᱫᱚ ᱢᱤᱫ ᱦᱚᱲ ᱴᱷᱮᱱ ᱠᱷᱚᱱ ᱜᱮ ᱪᱟᱵᱟᱜᱼᱟ ᱚᱱᱟ ᱨᱳᱜᱽ ᱫᱚ